ᱦᱮᱸ ᱫᱩᱢᱠᱟ ᱨᱮᱥᱴᱩᱨᱮᱱᱴ ᱦᱮᱢᱵᱨᱚᱢ ᱦᱳᱴᱮᱞ ᱠᱷᱚᱡ ᱜᱮᱛᱚᱢ ᱨᱚᱲᱮᱫᱟ ᱦᱚᱸ ᱟᱪᱪᱷᱟ ᱟᱪᱪᱷᱟ ᱤᱧ ᱱᱚᱰᱮ ᱥᱚᱧᱡᱚᱭ ᱢᱟᱨᱟᱱᱰᱤ ᱦᱚᱨᱤᱫᱟᱥᱯᱩᱨ ᱠᱷᱚᱱ ᱚᱠᱟᱴᱟᱜ ᱡᱤᱱᱤᱥ ᱤᱧ ᱚᱰᱟᱨ ᱞᱮᱜ ᱟᱢᱟᱜ ᱨᱮᱥᱴᱩᱨᱮᱱᱴ ᱠᱷᱚᱱ ᱚᱱᱟ ᱫᱚ ᱵᱷᱩᱞ ᱦᱩᱭ ᱠᱟᱱᱟ ᱪᱮᱫᱟᱜ ᱛᱮᱦᱮᱧᱢᱟ ᱛᱮᱫ ᱞᱟᱹᱰᱩᱧ ᱚᱰᱟᱨ ᱞᱮᱫᱟ ᱛᱷᱚᱨ ᱞᱟᱹᱰᱩ ᱡᱟᱭᱜᱟ ᱨᱮ ᱥᱤᱜᱟᱹᱲᱟ ᱠᱚ ᱟᱹᱜᱩ ᱠᱟᱹᱣᱫᱤᱧᱟ ᱛᱚ ᱱᱚᱣᱟ ᱫᱚ ᱚᱠᱟ ᱞᱮᱠᱟ ᱱᱚᱣᱟ ᱫᱚ ᱨᱩᱣᱟᱹᱲ ᱮᱫ ᱛᱟᱢᱟᱧ ᱟᱨ ᱫᱚᱥᱟᱨᱟᱜᱼᱟ ᱥᱟᱢᱟᱱᱮᱢ ᱟᱹᱜᱩ ᱟᱹᱧᱟ ᱪᱮᱫᱞᱮᱠᱟ ᱵᱟᱹᱱᱩᱜᱼᱟ ᱟᱫᱚ ᱮᱱᱛᱮᱫ ᱤᱧ ᱫᱚ ᱪᱤᱠᱟᱹᱧ ᱵᱟᱲᱟᱭᱟ ᱛᱮᱦᱮᱧ ᱤᱧᱟᱹᱜ ᱫᱤᱱ ᱠᱟᱱᱟ ᱟᱨ ᱚᱱᱟᱛᱮ ᱞᱟᱦᱟ ᱨᱮ ᱯᱚᱭᱥᱟ ᱠᱚ ᱦᱚᱧ ᱯᱮ ᱠᱟᱜ ᱢᱮᱭᱟ ᱟᱢ ᱚᱱᱟ ᱠᱚ ᱟᱹᱜᱩ ᱞᱟᱹᱠᱛᱤ ᱠᱟᱱᱟ ᱛᱚ ᱟᱢ ᱡᱟᱦᱟᱸ ᱞᱮᱠᱟ ᱠᱟᱛᱮᱫ ᱜᱮ ᱵᱮᱵᱚᱥᱛᱷᱟ ᱟᱹᱧ ᱢᱮ ᱪᱮᱫᱟᱜ ᱛᱮ ᱵᱟᱠᱷᱟᱡ ᱤᱧᱟᱹᱜ ᱠᱟᱹᱢᱤ ᱱᱚᱰᱮ ᱵᱟᱝ ᱯᱟᱨᱚᱢᱚᱜᱼᱟ ᱛᱷᱚᱨ ᱟᱢ ᱵᱮᱵᱚᱥᱛᱷᱟ ᱠᱟᱛᱮᱫ ᱠᱩᱞ ᱨᱩᱣᱟᱹᱲ ᱟᱹᱧᱢᱮ ᱮᱴᱟᱜ ᱥᱟᱢᱟᱱ ᱚᱠᱟ ᱫᱚ ᱤᱧ ᱞᱟᱹᱰᱩᱧ ᱤᱭᱟᱹ ᱞᱮᱫ ᱛᱚ ᱞᱟᱹᱰᱩ ᱜᱮ ᱟᱹᱜᱩ ᱟᱹᱧ ᱢᱮ ᱤᱧ ᱫᱚ